ᱦᱮᱸ ᱤᱧᱟᱹᱜ ᱫᱚ ᱥᱟᱸᱜᱷᱟᱨᱤᱭᱟ ᱠᱚ ᱥᱟᱶᱛᱮ ᱡᱳᱜᱟᱡᱳᱜᱽ ᱫᱚ ᱢᱮᱱᱟᱜ ᱜᱮᱭᱟ ᱟᱨᱤᱧ ᱠᱩᱥᱤᱭᱟᱜ ᱜᱮᱭᱟ ᱪᱮᱫᱟᱜ ᱥᱮ ᱡᱟᱦᱟᱭ ᱥᱟᱸᱜᱷᱟᱨᱤᱭᱟᱹ ᱠᱚᱠᱚ ᱦᱤᱡᱩᱜᱼᱟ ᱟᱞᱮ ᱱᱚᱣᱟ ᱟᱡᱚᱫᱤᱭᱟᱹ ᱵᱩᱨᱩ ᱩᱱᱠᱩ ᱠᱚ ᱱᱚᱣᱟ ᱵᱩᱨᱩ ᱨᱮᱱᱟᱜ ᱟᱭᱢᱟ ᱧᱮᱞ ᱡᱟᱭᱜᱟ ᱠᱚ ᱧᱮᱞ ᱦᱚᱪᱚ ᱠᱚ ᱧᱮᱞ ᱦᱚᱪᱚ ᱠᱚ ᱞᱟᱹᱜᱤᱫ ᱟᱭᱩᱨᱤᱭᱟ ᱞᱮᱠᱟᱛᱮᱧ ᱥᱟᱸᱜᱷᱟᱨᱤᱭᱟᱹ ᱥᱟᱶ ᱤᱧ ᱥᱮᱱᱚᱜᱼᱟ ᱟᱨ ᱱᱚᱣᱟ ᱟᱡᱚᱫᱤᱭᱟᱹ ᱵᱩᱨᱩ ᱨᱮᱱᱟᱜ ᱧᱮᱞ ᱡᱟᱭᱜᱟ ᱠᱚᱫᱚ ᱦᱩᱭᱩᱜ ᱠᱟᱱᱟ ᱥᱤᱛᱟ ᱠᱩᱱᱰᱩ ᱥᱩᱛᱟᱱ ᱴᱟᱺᱰᱤ ᱨᱟᱢ ᱢᱚᱱᱫᱤᱨ ᱠᱟᱴᱷᱮᱨ ᱫᱩᱨᱜᱟ ᱢᱚᱱᱫᱤᱨ ᱢᱚᱭᱩᱨ ᱯᱟᱦᱟᱲ ᱢᱟᱨᱵᱮᱞ ᱨᱮᱠ ᱵᱟᱢᱱᱤ ᱯᱷᱚᱞᱥ ᱴᱷᱩᱲᱜᱟ ᱯᱷᱚᱞᱥ ᱪᱚᱲᱤᱫᱟ ᱜᱨᱟᱢ ᱞᱳᱦᱚᱨᱤᱭᱟ ᱯᱟᱠᱷᱤ ᱯᱟᱦᱟᱲ ᱟᱯᱟᱨ ᱰᱮᱢ ᱞᱚᱦᱟᱨ ᱰᱮᱢ ᱥᱩᱥᱟᱭᱤᱴ ᱯᱚᱭᱮᱴ ᱢᱩᱨᱜᱩᱢᱟ ᱰᱮᱢ ᱮᱢᱟᱱ ᱮᱢᱟᱱ ᱠᱚ ᱱᱩᱠᱩ ᱥᱟᱶ ᱟᱪᱩᱨᱚᱜ ᱫᱚ ᱟᱹᱰᱤ ᱟᱭᱢᱟ ᱨᱟᱹᱥᱠᱟᱹᱜᱮ ᱵᱩᱡᱷᱟᱹᱜᱼᱟ ᱪᱮᱫᱟᱜ ᱥᱮ ᱟᱠᱚᱣᱟᱜ ᱴᱚᱴᱷᱟ ᱴᱚᱴᱷᱟ ᱨᱮ ᱡᱟᱦᱟᱞᱮᱠᱟ ᱠᱚ ᱟᱹᱭᱠᱟᱹᱣᱟ ᱚᱱᱟ ᱠᱷᱚᱱ ᱟᱠᱚ ᱱᱚᱛᱮ ᱧᱮ ᱧᱮᱞ ᱦᱮᱡ ᱠᱟᱛᱮ ᱟᱹᱰᱤ ᱵᱷᱟᱜᱮ ᱠᱚ ᱵᱩᱡᱟ ᱚᱱᱟ ᱥᱟᱶᱛᱮ ᱩᱱᱠᱩ ᱠᱚᱞᱟᱹᱭᱟ ᱟᱠᱚᱣᱟᱜ ᱴᱚᱴᱷᱟ ᱨᱮᱱᱟᱜ ᱵᱮᱥᱵᱟᱹᱲᱤᱡ ᱟᱨ ᱱᱚᱛᱮᱱᱟᱜ ᱵᱮᱥᱵᱟᱹᱲᱤᱡ ᱠᱚ ᱞᱟᱹᱭᱟ ᱮᱱᱠᱷᱟᱱ ᱚᱱᱟ ᱠᱚ ᱟᱸᱡᱚᱢ ᱠᱟᱛᱮ ᱜᱮᱭᱟᱱ ᱦᱩᱭᱩᱜ ᱞᱮᱠᱟ ᱵᱩᱡᱷᱟᱹᱜᱼᱟ ᱱᱚᱣᱟ ᱠᱚ ᱯᱚᱨᱚᱵᱚᱨᱛᱤᱠᱟᱞ ᱨᱮ ᱠᱟᱹᱢᱤᱨᱮ ᱞᱟᱜᱟᱣ ᱫᱟᱲᱮᱭᱟᱜᱼᱟ ᱞᱮᱠᱷᱟᱱ ᱟᱹᱰᱤ ᱟᱵᱚᱣᱟᱜ ᱱᱚᱣᱟ ᱟᱡᱚᱫᱤᱭᱟᱹ ᱵᱩᱨᱩ ᱨᱮᱱᱟᱜ ᱴᱚᱴᱷᱟᱠᱚ ᱞᱟᱦᱟᱱᱛᱤ ᱥᱮᱱ ᱥᱮᱱᱚᱜᱼᱟ